ᱡᱩᱫᱤ ᱥᱮᱨᱮᱧ ᱥᱟᱦᱱᱟᱜᱼᱟ ᱮᱱᱠᱷᱟᱱ ᱥᱮᱨᱮᱧ ᱨᱮᱱᱟᱜ ᱥᱟᱱᱟ ᱯᱩᱨᱟᱹᱣ ᱞᱟᱹᱜᱤᱫ ᱠᱷᱟᱱ ᱫᱚ ᱚᱱᱟ ᱨᱮᱱᱟᱜ ᱞᱟᱹᱜᱤᱫ ᱛᱮᱫᱚ ᱦᱚᱨᱚᱜ ᱵᱟᱫᱮ ᱦᱚᱸ ᱚᱱᱟ ᱞᱮᱠᱟ ᱞᱟᱹᱠᱛᱤᱜᱼᱟ ᱟᱨ ᱥᱚᱡᱽ ᱥᱟᱯᱲᱟᱣ ᱦᱚᱸ ᱞᱟᱹᱠᱛᱤᱜᱼᱟ ᱟᱨ ᱥᱮᱨᱮᱧ ᱨᱟᱦᱟ ᱥᱩᱢᱩᱝ ᱛᱮᱫᱚ ᱩᱱᱟᱹᱜ ᱢᱚᱡᱽ ᱵᱟᱝ ᱟᱸᱡᱚᱢᱚᱜ ᱤᱫᱤ ᱠᱟᱛᱮᱫ ᱥᱮᱨᱮᱧ ᱨᱟᱦᱟ ᱥᱟᱞᱟᱜ ᱡᱚᱴᱟᱣ ᱞᱟᱹᱜᱤᱫᱛᱮ ᱦᱩᱭ ᱠᱚᱜ ᱛᱤᱨᱭᱟᱹ ᱵᱟᱱᱟᱢ ᱦᱟᱨᱢᱚᱱᱤ ᱟᱨ ᱮᱴᱟᱜ ᱞᱮᱠᱟᱱᱟᱜ ᱨᱩ ᱥᱟᱰᱮ ᱞᱮᱠᱟᱱᱟᱜ ᱥᱟᱯᱟᱯ ᱠᱚ ᱦᱚᱸ ᱞᱟᱹᱠᱛᱤᱜᱼᱟ ᱮᱱᱫᱚ ᱪᱮᱨᱦᱟ ᱢᱚᱡᱽ ᱥᱮᱨᱮᱧ ᱫᱚ ᱜᱷᱩᱲ ᱜᱚᱢᱵᱷᱮᱲᱚᱜᱼᱟ ᱟᱨ ᱚᱱᱟ ᱥᱟᱶᱛᱮ ᱦᱚᱨᱚᱜ ᱵᱟᱫᱮ ᱠᱟᱛᱮᱫ ᱡᱚᱠᱷᱚᱱᱮᱢ ᱥᱮᱨᱮᱧᱟ ᱩᱱ ᱡᱚᱦᱚᱜ ᱫᱚ ᱥᱮᱨᱮᱧ ᱵᱟᱲᱟᱭ ᱨᱮᱫᱚ ᱦᱚᱲᱢᱚ ᱦᱤᱞᱳᱣ ᱟᱛᱮᱫ ᱦᱚᱴᱚᱜ ᱠᱚᱫᱚᱨ ᱟᱛᱮᱫ ᱵᱚᱦᱚᱜ ᱰᱚᱵᱚᱜ ᱟᱛᱮᱫ ᱥᱮᱨᱮᱧ ᱫᱚ ᱪᱮᱨᱦᱟ ᱥᱮᱨᱮᱧ ᱞᱮᱠᱷᱟᱱ ᱪᱮᱨᱦᱟ ᱟᱸᱡᱚᱢᱚᱜᱼᱟ ᱟᱨ ᱧᱮᱞ ᱦᱚᱸ ᱧᱮᱧᱮᱞ ᱡᱚᱝ ᱦᱚᱲ ᱪᱮᱨᱦᱟᱭ ᱧᱮᱞ ᱢᱮᱭᱟ ᱟᱸᱡᱚᱢ ᱡᱚᱝ ᱦᱚᱲ ᱦᱚᱸ ᱪᱮᱨᱦᱟᱭ ᱟᱸᱡᱚᱢᱟ ᱚᱱᱟ ᱞᱮᱠᱟ ᱤᱫᱤ ᱠᱟᱛᱮᱫ ᱚᱱᱟ ᱠᱚ ᱥᱚᱡᱽ ᱥᱟᱯᱟᱯ ᱚᱱᱠᱟ ᱦᱚᱨᱚᱜ ᱵᱟᱫᱮ ᱚᱱᱠᱟ ᱞᱟᱲᱟᱣ ᱫᱚ ᱥᱮᱨᱮᱧ ᱫᱚ ᱟᱹᱰᱤ ᱪᱮᱨᱦᱟ ᱢᱚᱡᱽ ᱟᱸᱡᱚᱢᱚᱜᱼᱟ